ᱫᱤᱱᱟ ᱢ ᱦᱤᱞᱚᱜ ᱠᱷᱮᱞᱳᱰ ᱵᱚ ᱠᱷᱮᱞ ᱞᱮᱠᱷᱟᱱ ᱫᱚ ᱦᱚᱲᱢᱚ ᱠᱚ ᱱᱟᱯᱟᱭ ᱨᱟᱣᱟᱞ ᱵᱩᱡᱷᱟ ᱜᱼᱟ ᱟᱨ ᱦᱚᱲᱢᱚ ᱦᱚᱸ ᱥᱟᱶᱟᱨ ᱛᱟᱦᱮᱱᱟ ᱟᱨ ᱢᱚᱱᱮ ᱡᱤᱣᱤ ᱠᱚᱦᱚᱸ ᱱᱟᱯᱟᱭ ᱜᱮ ᱛᱟᱦᱮᱱᱟ